ᱛᱮᱦᱮᱧ ᱞᱮᱠᱟᱱ ᱥᱳᱥᱟᱞ ᱢᱤᱰᱤᱭᱟ ᱫᱤᱱ ᱨᱮ ᱠᱷᱚᱵᱚᱨ ᱠᱟᱜᱚᱡᱽ ᱨᱮᱱᱟᱜ ᱡᱟᱦᱟᱸ ᱛᱤᱱᱟᱹᱜ ᱞᱟᱹᱠᱛᱤ ᱯᱟᱲᱟᱣ ᱠᱟᱱ ᱨᱮ ᱦᱚᱸ ᱜᱮ ᱛᱚ ᱛᱮᱦᱮᱧ ᱥᱳᱥᱟᱞ ᱢᱤᱰᱤᱭᱟ ᱤᱫᱤ ᱠᱟᱛᱮᱫ ᱛᱮᱦᱮᱧ ᱠᱷᱚᱵᱚᱨ ᱠᱟᱜᱚᱡᱽ ᱨᱮᱱᱟᱜ ᱩᱱᱟᱹᱜ ᱦᱚᱸ ᱞᱟᱹᱠᱛᱤ ᱢᱟᱱᱮ ᱢᱮᱱᱟᱜ ᱜᱮᱭᱟ ᱡᱮᱢᱚᱱ ᱡᱟᱦᱟᱸ ᱞᱮᱠᱟ ᱢᱟᱱᱮ ᱛᱮᱦᱮᱧ ᱡᱟᱦᱟᱸ ᱞᱮᱠᱟ ᱠᱷᱚᱵᱚᱨ ᱠᱟᱜᱚᱡᱽ ᱨᱮ ᱡᱟᱦᱟᱸ ᱞᱮᱠᱟ ᱩᱱᱠᱩ ᱯᱨᱚᱪᱟᱨ ᱠᱚ ᱱᱟᱦᱟᱜ ᱪᱟᱞᱟᱜ ᱠᱟᱱᱟ ᱠᱚ ᱥᱟᱝᱵᱟᱫᱤᱠ ᱠᱚ ᱡᱟᱦᱟᱸ ᱪᱟᱞᱟᱜ ᱠᱟᱱᱟ ᱠᱚ ᱩᱱᱠᱩᱢᱟ ᱟᱛᱳ ᱟᱛᱳ ᱫᱤᱥᱚᱢ ᱫᱤᱥᱚᱢ ᱴᱚᱞᱟ ᱴᱚᱞᱟ ᱚᱱᱠᱢᱟ ᱩᱱᱠᱩ ᱵᱟᱠᱚ ᱫᱟᱲᱟᱱ ᱠᱟᱱᱟ ᱮᱱᱠᱷᱟᱱ ᱚᱸᱰᱮ ᱡᱟᱦᱟᱸ ᱡᱮ ᱟᱛᱳ ᱴᱚᱴᱷᱟ ᱠᱚᱨᱮᱜ ᱵᱟᱝᱠᱷᱟᱱ ᱟᱛᱳ ᱫᱤᱥᱚᱢ ᱠᱚᱨᱮᱜ ᱡᱟᱦᱟᱱᱟᱜ ᱠᱷᱚᱵᱚᱨ ᱜᱮ ᱢᱤᱫᱴᱤᱡ ᱦᱩᱭᱩᱜ ᱠᱟᱱᱟ ᱚᱱᱟ ᱡᱤᱱᱤᱥ ᱫᱚ ᱵᱟᱦᱨᱮᱛᱮ ᱵᱟᱝ ᱥᱚᱫᱚᱨ ᱫᱟᱲᱮᱭᱟᱜ ᱠᱟᱱᱟ ᱡᱟᱦᱟᱸ ᱪᱮ ᱚᱱᱟ ᱠᱚ ᱠᱷᱚᱵᱚᱨ ᱠᱚ ᱵᱟᱲᱟᱭ ᱚᱪᱚ ᱞᱟᱹᱜᱤᱫᱛᱮ ᱵᱩᱡᱷᱟᱹᱣ ᱦᱚᱪᱚ ᱞᱟᱹᱜᱤᱫᱛᱮ ᱱᱚᱜᱼᱚᱸᱭ ᱡᱮ ᱥᱳᱥᱟᱞ ᱢᱤᱰᱤᱭᱟ ᱨᱮᱱᱟᱜ ᱡᱟᱦᱟᱸ ᱥᱟᱦᱟᱨᱟ ᱤᱫᱤᱜ ᱠᱟᱱᱟ ᱛᱚ ᱱᱚᱣᱟ ᱢᱟᱫᱽᱫᱷᱚᱢ ᱛᱮ ᱦᱚᱸ ᱛᱟᱨ ᱢᱟᱱᱮ ᱰᱷᱮᱹᱨ ᱛᱮᱫ ᱜᱮ ᱯᱨᱚᱪᱟᱨ ᱦᱩᱭᱩᱜ ᱠᱟᱱᱟ ᱢᱮᱱᱠᱷᱟᱱ ᱠᱷᱚᱵᱚᱨ ᱠᱟᱜᱚᱡᱽ ᱢᱟᱫᱽᱫᱷᱚᱢ ᱛᱮᱫᱚ ᱚᱱᱟ ᱫᱚ ᱵᱟᱝ ᱦᱩᱭ ᱫᱟᱲᱮᱭᱟᱜ ᱠᱟᱱᱟ ᱚᱱᱟ ᱫᱚ ᱱᱚᱝᱠᱟᱜ ᱠᱟᱱᱟ ᱡᱮ ᱚᱠᱚᱭ ᱠᱚᱪᱚᱝ ᱱᱚᱝᱠᱟ ᱠᱚ ᱦᱤᱡᱩᱜ ᱠᱟᱱᱟ ᱡᱮ ᱩᱱᱠᱩᱣᱟᱜ ᱢᱚᱱᱮ ᱵᱷᱤᱛᱤᱨ ᱨᱮ ᱱᱟᱥᱮ ᱱᱟᱜ ᱠᱟᱹᱴᱤᱡ ᱠᱚᱥᱴ ᱯᱷᱤᱞᱤᱝ ᱞᱮᱠᱟ ᱦᱚᱸ ᱛᱟᱦᱮᱱ ᱠᱟᱱᱟ ᱡᱮ ᱢᱤᱫᱴᱤᱡ ᱚᱸᱰᱮ ᱞᱮ ᱪᱟᱞᱟᱜ ᱠᱷᱟᱱ ᱫᱚ ᱚᱸᱰᱮ ᱟᱞᱮ ᱪᱮᱫ ᱞᱮ ᱧᱟᱢᱟ ᱸᱰᱮ ᱪᱟᱞᱟᱜ ᱠᱷᱟᱱ ᱵᱤᱱᱤᱯᱷᱤᱴ ᱛᱟᱞᱮ ᱵᱟᱝ ᱦᱩᱭᱩᱜᱼᱟ ᱮᱠᱷᱟᱱ ᱱᱚᱜᱼᱚᱸᱭ ᱱᱚᱝᱠᱟ ᱜᱮ ᱟᱠᱚᱣᱟᱜ ᱢᱚᱱᱮ ᱨᱮ ᱟᱹᱰᱤ ᱩᱭᱦᱟᱹᱨ ᱚᱱᱠᱟ ᱛᱟᱠᱚ ᱟᱹᱭᱠᱟᱹᱣ ᱛᱟᱠᱚ ᱦᱤᱡᱩᱜ ᱠᱟᱱᱟ ᱢᱮᱱ ᱠᱮᱫ ᱠᱷᱟᱱ ᱠᱷᱚᱵᱚᱨ ᱪᱷᱟᱨᱟᱣ ᱯᱟᱥᱱᱟᱣ ᱨᱮᱫᱚ ᱚᱱᱠᱟ ᱫᱚ ᱩᱱᱟᱹᱜ ᱠᱤᱪᱷᱩ ᱫᱚ ᱵᱟᱝ ᱨᱮᱱᱟᱜ ᱠᱟᱛᱷᱟ ᱛᱚ ᱮᱱᱛᱮ ᱠᱟᱛᱮᱫ ᱨᱮ ᱦᱚᱸ ᱩᱱᱠᱩ ᱚᱱᱟ ᱡᱤᱱᱤᱥ ᱵᱟᱝ ᱠᱚ ᱥᱮᱴᱮᱨ ᱫᱟᱲᱮᱭᱟᱜ ᱠᱟᱱᱟ ᱵᱟᱝ ᱠᱚ ᱦᱮᱡ ᱫᱟᱲᱮᱭᱟᱜ ᱠᱟᱱᱟ ᱛᱚ ᱚᱱᱟ ᱜᱮ ᱢᱤᱫᱴᱤᱡ ᱟᱛᱳ ᱫᱤᱥᱚᱢ ᱨᱮᱱᱟᱜ ᱡᱟᱦᱟᱸ ᱢᱮᱱ ᱢᱮᱱ ᱠᱷᱚᱵᱚᱨ ᱠᱚ ᱚᱱᱟ ᱠᱚ ᱥᱳᱥᱟᱞ ᱢᱤᱰᱤᱭᱟ ᱢᱟᱫᱽᱫᱷᱚᱢᱛᱮ ᱱᱩᱠᱩ ᱡᱟᱦᱟᱸ ᱛᱤᱱᱟᱹᱜ ᱜᱮ ᱤᱭᱩᱴᱤᱭᱩᱵᱟᱨ ᱠᱚᱠᱚ ᱦᱤᱡᱩᱜ ᱠᱟᱱᱟ ᱩᱱᱠᱩ ᱢᱟᱫᱽᱫᱷᱚᱢᱛᱮ ᱪᱟᱞᱟᱜ ᱠᱟᱱᱟ ᱢᱮᱱᱠᱷᱟᱱ ᱠᱷᱚᱵᱚᱨ ᱠᱟᱜᱚᱡᱽ ᱢᱟᱫᱽᱫᱷᱚᱢ ᱛᱮᱫᱚ ᱟᱹᱰᱤ ᱠᱷᱩᱵ ᱠᱚᱢ ᱪᱟᱞᱟᱜ ᱠᱟᱱᱟ ᱚᱱᱟ ᱨᱮᱱᱟᱜ ᱠᱟᱨᱚᱱ ᱫᱚ ᱱᱚᱣᱟ ᱜᱮ ᱦᱩᱭᱩᱜ ᱠᱟᱱᱟ ᱩᱱᱠᱩᱣᱟᱜ ᱦᱤᱡᱩᱜ ᱥᱮᱱᱚᱜ ᱨᱮᱱᱟᱜ ᱡᱟᱦᱟᱸ ᱛᱟᱠᱚ ᱩᱭᱦᱟᱹᱨ ᱚᱱᱟ ᱛᱟᱠᱚ ᱠᱟᱹᱴᱤᱡ ᱠᱚᱢ ᱛᱟᱦᱮᱱ ᱠᱟᱱᱟ